ᱯᱷᱩᱴᱵᱚᱞ ᱠᱷᱮᱞ ᱢᱟ ᱡᱟᱦᱟᱸ ᱡᱩᱛᱟ ᱡᱟᱦᱟᱸ ᱠᱚᱛᱮ ᱵᱩᱴ ᱡᱟᱦᱟᱸ ᱠᱚ ᱦᱟᱸᱜ ᱢᱮᱱᱮᱜᱼᱟ ᱚᱱᱟ ᱢᱟ ᱦᱟᱸᱜ ᱠᱤᱨᱤᱧ ᱯᱟᱲᱟᱜ ᱠᱟᱱᱟ ᱡᱮᱦᱮᱛᱩ ᱱᱤᱡᱮ ᱢᱟ ᱵᱮᱱᱟᱣ ᱵᱟᱝ ᱜᱟᱱᱚᱜᱼᱟ ᱚᱱᱟ ᱡᱟᱦᱟᱸ ᱠᱤᱨᱤᱧ ᱯᱟᱲᱟᱜ ᱠᱟᱱᱟ ᱵᱟᱡᱟᱨ ᱪᱟᱞᱟᱣ ᱦᱩᱭᱩᱜᱼᱟ ᱫᱚᱠᱟᱱ ᱨᱮ ᱚᱱᱚ ᱯᱟᱠᱟ ᱯᱟᱠᱷᱤ ᱫᱚᱠᱟᱱ ᱢᱮᱱᱟᱜᱼᱟ ᱫᱚᱠᱟᱱ ᱨᱮ ᱵᱟᱝ ᱦᱩᱭᱩᱜ ᱠᱟᱱ ᱵᱟᱡᱟᱨ ᱥᱮᱫ ᱪᱟᱞᱟᱣ ᱦᱩᱭᱩᱜᱼᱟ ᱵᱟᱡᱟᱨ ᱨᱮ ᱠᱤᱨᱤᱧ ᱟᱹᱜᱩ ᱦᱩᱭᱩᱜ ᱠᱟᱱᱟ ᱚᱵᱚᱥᱥᱚ ᱟᱨ ᱡᱟᱦᱟᱸ ᱠᱚ ᱢᱮᱱᱟ ᱡᱟᱨᱥᱤ ᱚᱱᱟ ᱦᱚᱸ ᱢᱤᱫᱴᱟᱝ ᱢᱤᱫᱴᱟᱝ ᱟᱨ ᱱᱚᱣᱟ ᱴᱮᱱᱰᱚᱨ ᱞᱮ ᱪᱟᱞᱟᱜ ᱴᱮᱱᱰᱚᱨ ᱠᱚ ᱤᱫᱤᱭᱮᱭᱟ ᱢᱤᱫᱴᱟᱝ ᱢᱤᱫᱴᱟᱝ ᱯᱟᱴᱤ ᱫᱚ ᱮᱢᱟ ᱞᱮᱭᱟ ᱠᱚ ᱟᱨ ᱵᱟᱠᱷᱟᱱ ᱫᱚ ᱟᱞᱮ ᱠᱚᱞᱚᱵ ᱠᱷᱚᱱ ᱛᱟᱦᱮᱱ ᱛᱟᱞᱮᱭᱟ ᱚᱱᱟ ᱞᱮ ᱦᱚᱨᱚᱜᱟ ᱟᱨ ᱱᱚᱣᱟ ᱯᱮᱠᱴᱤᱥ ᱯᱟᱹᱜᱤᱫ ᱢᱟ ᱚᱱᱟᱛᱮ ᱵᱟᱝ ᱜᱟᱱᱚᱜᱼᱟ ᱚᱱᱟ ᱫᱚ ᱛᱚᱠᱚ ᱞᱟᱜᱟᱣ ᱵᱟᱲᱟ ᱠᱟᱛᱮ ᱚᱱᱟ ᱫᱚ ᱵᱤᱱᱤᱭᱚᱱ ᱠᱚ ᱟᱨ ᱡᱟᱦᱟᱸ ᱞᱮᱠᱟ ᱨᱮ ᱫᱟᱹᱲ ᱫᱚᱱ ᱚᱱᱟ ᱦᱚᱸ ᱮᱥᱯᱨᱮᱥ ᱦᱩᱭᱩᱜ ᱠᱟᱱᱟ ᱚᱱᱟ ᱫᱚ ᱠᱤᱪᱷᱤ ᱮᱴᱟᱜ ᱮᱴᱟᱜ ᱞᱟᱜᱟᱣ ᱦᱩᱭᱩᱜᱼᱟ ᱮᱵᱞᱳᱱ ᱡᱟᱦᱟᱸ ᱫᱚᱠᱚ ᱛᱟᱠᱟᱭ ᱮᱵᱞᱳᱱ ᱵᱳᱰᱤ ᱱᱟᱦᱟᱜ ᱚᱱᱟ ᱦᱚᱸ ᱚᱱᱟ ᱞᱟᱜᱟᱣ ᱠᱤᱨᱤᱧ ᱟᱹᱜᱩᱭᱟ ᱵᱟᱡᱟᱨ ᱠᱚᱨᱮ ᱠᱷᱚᱱᱟᱜ ᱪᱟᱞᱟᱣ ᱦᱩᱭᱩᱜ ᱠᱟᱱᱟ ᱚᱵᱚᱥᱥᱳᱭ ᱚᱸᱰᱮ ᱦᱚᱸ ᱚᱱᱟ ᱦᱚᱸ ᱫᱚ ᱫᱟᱹᱲ ᱫᱚᱱ ᱞᱟᱹᱜᱤᱫ ᱟᱞᱟᱠ ᱜᱮᱭᱟ ᱥᱮᱯᱟᱨᱮᱴ ᱜᱮ ᱡᱮᱦᱚ ᱚᱱᱟ ᱫᱚ ᱱᱟᱦᱟᱜ ᱚᱱᱟ ᱫᱚ ᱵᱷᱤᱱ ᱡᱚᱱ ᱞᱟᱜᱟᱣ ᱦᱩᱭᱩᱜᱼᱟ ᱵᱤᱱᱟᱹ ᱛᱚᱞᱮ ᱞᱟᱜᱟᱣ ᱠᱟᱛᱮ ᱚᱱᱟ ᱫᱚ ᱫᱟᱹᱲ ᱫᱚᱱ ᱦᱩᱭᱩᱜᱼᱟ ᱟᱨ ᱵᱚᱞ ᱮᱱᱮᱡ ᱵᱟᱠᱷᱨᱟ ᱨᱮᱱᱟᱜ ᱡᱟᱨᱥᱤ ᱟᱨ ᱮᱥᱴᱳᱰ ᱱᱟᱭᱤᱱ ᱛᱟᱹᱱᱤᱜ ᱜᱟᱹᱠᱛᱤ ᱥᱚᱠᱥ ᱜᱟᱨᱰ ᱢᱟ ᱚᱱᱟ ᱢᱟ ᱵᱮᱱᱟᱣ ᱵᱟᱝ ᱯᱟᱲᱟᱜᱼᱟ ᱚᱱᱟ ᱢᱟ ᱠᱤᱨᱤᱧ ᱜᱮ ᱯᱟᱲᱟᱜᱼᱟ ᱵᱟᱡᱟᱣ ᱠᱚᱨᱮ ᱠᱷᱚᱱ ᱚᱱᱟ ᱞᱟᱜᱟᱣ ᱩᱛᱟᱹᱨ ᱠᱟᱛᱮ ᱠᱷᱮᱞ ᱫᱚ ᱜᱟᱱᱚᱜᱼᱟ ᱟᱨ ᱚᱱᱠᱟ ᱢᱟᱱᱟᱜ ᱵᱟᱢ ᱞᱟᱜᱟᱣ ᱠᱷᱟᱱ ᱢᱟ ᱛᱤ ᱡᱟᱜᱟᱹ ᱠᱚ ᱵᱟᱡᱟᱣᱟ ᱡᱮᱦᱮᱛᱩ ᱚᱱᱟ ᱞᱟᱜᱟᱣ ᱯᱟᱲᱟᱜ ᱠᱟᱱᱟ ᱞᱟᱜᱟᱣ ᱠᱟᱛᱮ ᱱᱤᱡᱮᱨ ᱥᱮᱯᱴᱤ ᱛᱟᱦᱮᱱᱟ ᱱᱤᱭᱟᱹ ᱥᱮᱯᱴᱤ ᱠᱷᱟᱱ ᱫᱚ ᱦᱳᱭ ᱠᱤᱪᱷᱤ ᱥᱮᱯᱴᱤ ᱫᱟᱠᱟ ᱵᱟᱢ ᱵᱟᱡᱟᱜᱼᱟ ᱤᱱᱟᱹ ᱠᱟᱛᱷᱟ ᱟᱨ ᱵᱟᱢ ᱦᱚᱨᱚᱜᱟ ᱵᱟᱡᱟᱜᱼᱟ ᱟᱨ ᱚᱱᱟ ᱜᱟᱨᱰ ᱜᱟᱨᱰ ᱟᱨ ᱤᱱᱟᱹᱠᱚ ᱥᱚᱠᱥ ᱥᱩᱱᱩ ᱫᱚ ᱞᱟᱜᱟᱣ ᱠᱟᱛᱮᱜ ᱜᱮ ᱵᱚᱞ ᱮᱱᱮᱡ ᱫᱚ ᱯᱮᱠᱴᱤᱥ ᱦᱩᱭᱩᱜ ᱠᱟᱱᱟ ᱮᱱᱮᱡ ᱦᱚᱸ ᱦᱩᱭᱩᱜ ᱠᱟᱱᱟ ᱟᱨᱠᱷᱟᱡ ᱚᱱᱟ ᱵᱟᱢ ᱞᱟᱜᱟᱣ ᱠᱟᱱᱟ ᱠᱤᱪᱷᱩ ᱵᱚᱨᱦᱚ ᱵᱩᱡᱷᱟᱹᱜ ᱠᱟᱱᱟ ᱡᱟᱸᱜᱟ ᱵᱟᱡᱟᱣ ᱛᱷᱤᱭᱟᱹ ᱟᱠᱩ ᱛᱷᱤᱭᱟᱹ ᱟᱠᱩ ᱡᱟᱜᱟ ᱛᱤ ᱡᱟᱜᱟ ᱠᱚ ᱨᱟᱹᱯᱩᱫ ᱦᱩᱭ ᱫᱟᱲᱮᱭᱟᱜᱼᱟ ᱚᱱᱟ ᱠᱷᱟᱹᱛᱤᱨ ᱚᱱᱟ ᱫᱚ ᱞᱟᱜᱟᱣ ᱯᱟᱲᱟᱜ ᱠᱟᱱᱟ ᱟᱨ ᱱᱟᱥᱮᱱᱟᱜ ᱯᱚᱭᱥᱟ ᱠᱷᱚᱨᱪᱟᱜ ᱠᱟᱱᱟ ᱠᱤᱪᱷᱩ ᱵᱟᱠᱷᱟᱱ ᱢᱟ ᱵᱟᱝ ᱠᱤᱨᱤᱧ ᱫᱟᱲᱮᱭᱟᱜ ᱵᱟᱝ ᱦᱩᱭᱩᱜ ᱠᱟᱱᱟ ᱚᱱᱠᱟ